ᱡᱚᱦᱟᱨ ᱜᱮ ᱥᱟᱱᱟᱢ ᱠᱚᱜᱮ ᱪᱮᱫ ᱞᱮᱠᱟ ᱢᱮᱱᱟᱜ ᱯᱮᱭᱟ ᱤᱧ ᱢᱤᱫᱴᱮᱱ ᱟᱹᱰᱤ ᱵᱮᱥᱴ ᱢᱟᱱᱮ ᱪᱷᱚᱵᱤ ᱪᱤᱛᱛᱨᱚ ᱨᱤᱧ ᱛᱟᱦᱮᱸ ᱠᱟᱱᱟ ᱟᱨ ᱟᱹᱰᱤ ᱵᱮᱥ ᱴᱷᱤᱠ ᱤᱧ ᱟᱸᱠᱟᱣᱮᱜ ᱠᱟᱱ ᱛᱟᱦᱮᱱᱟ ᱟᱨ ᱟᱹᱰᱤ ᱢᱚᱡᱽ ᱜᱮᱧ ᱠᱚᱨᱟᱣᱮᱜ ᱛᱟᱦᱮᱱᱟ ᱛᱚ ᱚᱱᱟ ᱪᱷᱚᱵᱤ ᱚᱱᱟ ᱪᱷᱚᱵᱤ ᱟᱸᱠᱟᱣ ᱠᱟᱛᱮ ᱛᱟᱨᱯᱚᱨᱮ ᱢᱟᱨᱟᱝ ᱢᱟᱨᱟᱝ ᱦᱚᱲ ᱠᱚ ᱦᱮᱡᱮᱱᱟ ᱚᱱᱟ ᱠᱚ ᱧᱮᱞ ᱠᱟᱛᱮ ᱠᱚ ᱢᱮᱱ ᱠᱮᱫᱟ ᱟᱹᱰᱤ ᱵᱮᱥ ᱴᱷᱤᱠ ᱮᱢ ᱠᱚᱨᱟᱣ ᱠᱟᱫᱟ ᱛᱚ ᱛᱚ ᱚᱱᱟ ᱪᱷᱚᱵᱤ ᱧᱮᱞ ᱠᱟᱛᱮ ᱵᱮᱥᱴ ᱠᱚ ᱵᱩᱡᱷᱟᱹᱣ ᱠᱮᱫᱟ ᱟᱨ ᱟᱹᱰᱤ ᱠᱚ ᱠᱩᱥᱤᱭᱟᱫᱟ ᱛᱚ ᱤᱧ ᱚᱱᱟ ᱪᱷᱚᱵᱤ ᱟᱸᱠᱟᱣ ᱫᱚ ᱟᱹᱰᱤ ᱜᱟᱱᱤᱧ ᱠᱩᱥᱤᱭᱟᱜᱼᱟ ᱟᱨ ᱤᱧᱫᱚ ᱡᱚᱛᱚ ᱠᱷᱚᱡ ᱱᱚᱣᱟᱜᱮ ᱟᱨᱠᱤ ᱪᱷᱚᱵᱤ ᱟᱸᱠᱟᱣ ᱜᱮ ᱡᱚᱛᱚ ᱠᱷᱚᱡ ᱤᱧ ᱠᱩᱥᱤᱭᱟᱜᱼᱟ ᱤᱧᱫᱚ ᱚᱱᱟᱜᱮ